ᱰᱟᱠᱛᱚᱨ ᱵᱟᱵᱩ ᱡᱚᱦᱟᱨ ᱜᱮ ᱦᱮᱸ ᱦᱮᱸ ᱟᱢᱠᱤ ᱟᱢᱟᱜ ᱫᱟᱢᱟᱱᱟᱜ ᱥᱳᱢᱳᱭ ᱠᱷᱚᱱ ᱠᱤᱪᱷᱩ ᱤᱧ ᱥᱳᱢᱳᱭᱮᱢ ᱮᱢᱫᱟᱲᱮᱭᱟᱹᱧᱟᱹ ᱦᱮᱸ ᱤᱧᱫᱚ ᱦᱚᱲᱢᱚ ᱥᱟᱶᱟᱨ ᱞᱟᱹᱜᱤᱫ ᱥᱟᱥᱛᱚ ᱞᱟᱹᱜᱤᱫ ᱠᱤᱪᱷᱩ ᱠᱩᱠᱞᱤ ᱟᱢᱴᱷᱮᱱᱤᱧ ᱫᱚᱦᱚᱭᱮᱫᱟ ᱤᱧ ᱵᱟᱰᱟᱭ ᱡᱚᱝᱞᱟᱹᱜᱤᱫ ᱟᱫᱚ ᱚᱱᱟ ᱠᱚᱜᱮ ᱪᱮᱫ ᱞᱮᱠᱟᱛᱮ ᱦᱚᱲᱢᱚ ᱢᱚᱡᱽ ᱫᱚᱦᱚ ᱜᱟᱱᱚᱜᱼᱟ ᱪᱮᱫ ᱞᱮᱠᱟᱛᱮ ᱨᱩᱣᱟᱹᱠᱷᱚᱱ ᱥᱟᱺᱜᱤᱧ ᱨᱮ ᱛᱟᱦᱮᱱ ᱜᱟᱱᱚᱜᱼᱟ ᱯᱨᱛᱷᱚᱢ ᱫᱚ ᱱᱚᱶᱟᱧ ᱠᱩᱞᱤ ᱢᱮᱭᱟ ᱦᱮᱸ

ᱟᱪᱪᱷᱟ ᱟᱪᱪᱷᱟ ᱟᱪᱪᱷᱟ ᱟᱨ ᱱᱚᱜ ᱚᱭ ᱡᱮ ᱫᱟᱜ ᱵᱚᱱ ᱧᱩᱭᱟ ᱱᱚᱶᱟ ᱫᱟᱜ ᱧᱩᱨᱮᱱᱟᱜ ᱠᱤ ᱡᱟᱦᱟᱱ ᱚᱱᱠᱟᱱᱟᱜ ᱱᱤᱭᱚᱢ ᱵᱤᱫᱷᱤ ᱢᱮᱱᱟᱜᱼᱟ ᱡᱟᱦᱟᱸ ᱫᱚ ᱢᱟᱱᱟᱣ ᱫᱚᱨᱠᱟᱨᱟ ᱟᱪᱪᱷᱟ ᱟᱪᱪᱷᱟ ᱱᱚᱶᱟ ᱯᱚᱨᱤᱧ ᱠᱩᱞᱤ ᱢᱮᱭᱟ ᱡᱮᱹ ᱡᱚᱫᱤ ᱡᱟᱦᱟᱸᱭ ᱨᱚᱜᱤ ᱟᱞᱮᱫᱚ ᱟᱛᱳ ᱴᱚᱞᱟᱨᱮᱱ ᱦᱚᱲ ᱟᱫᱚ ᱱᱚᱶᱟ ᱫᱟᱜ ᱫᱤᱱ ᱫᱚ ᱟᱹᱰᱤ ᱚᱥᱩᱵᱤᱛᱷᱟ ᱦᱳᱭᱳᱜᱼᱟ ᱢᱤᱫᱴᱟᱝ ᱰᱟᱨᱭᱟ ᱨᱮᱭᱟᱜ ᱵᱮᱯᱟᱨ ᱛᱟᱦᱮᱱᱟ ᱱᱚᱶᱟ ᱠᱚᱨᱮᱫᱚ ᱟᱨ ᱦᱚᱥᱯᱤᱴᱟᱞ ᱦᱚᱸ ᱟᱞᱮᱠᱷᱚᱱ ᱫᱚ ᱟᱹᱰᱤ ᱥᱟᱺᱜᱤᱧ ᱜᱮᱭᱟ ᱟᱫᱚ ᱢᱤᱫᱴᱟᱝ ᱰᱟᱭᱨᱤᱭᱟ ᱨᱩᱜᱤ ᱩᱱᱤᱭᱟᱜ ᱯᱨᱟᱛᱷᱚᱢᱤᱠ ᱪᱤᱠᱤᱛᱥᱟ ᱞᱮᱠᱟᱛᱮ ᱪᱮᱫ ᱠᱚᱨᱟᱣ ᱞᱟᱹᱠᱛᱤ ᱠᱟᱱᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱵᱷᱟᱜᱮᱹ ᱟᱪᱪᱷᱟ ᱟᱪᱪᱷᱟ ᱟᱨ ᱚᱱᱟᱛᱟᱭᱚᱢᱤᱧ ᱞᱟᱹᱭᱟ ᱡᱮᱹ ᱟᱛᱳᱨᱮ ᱦᱚᱲᱫᱚ ᱪᱤᱠᱤᱛᱥᱟ ᱞᱟᱹᱜᱤᱫ ᱚᱠᱟᱨᱮ ᱪᱟᱞᱟᱜ ᱞᱟᱹᱠᱛᱤᱠᱟᱱ ᱛᱟᱠᱚᱣᱟ ᱪᱤᱠᱤᱛᱥᱟ ᱧᱟᱢ ᱞᱟᱹᱜᱤᱫ

ᱦᱮᱸ ᱦᱮᱸ ᱟᱹᱰᱤ ᱱᱟᱯᱟᱭ ᱟᱹᱰᱤ ᱱᱟᱯᱟᱭ ᱛᱮᱞᱟᱢ ᱮᱢ ᱨᱩᱣᱟᱹᱲ ᱟᱹᱫᱤᱧᱟ ᱟᱹᱰᱤ ᱵᱷᱟᱹᱜᱮᱹᱧ ᱵᱩᱡᱷᱟᱹᱣ ᱠᱮᱫᱟ ᱟᱨ ᱢᱤᱫᱴᱟᱝ ᱠᱩᱠᱞᱤ ᱢᱩᱪᱟᱹᱫ ᱨᱮᱧ ᱫᱚᱦᱚᱭᱟ ᱱᱚᱶᱟ ᱟᱛᱳ ᱴᱚᱞᱟᱨᱮ ᱴᱤᱵᱤ ᱨᱩᱣᱟᱹᱛᱮ ᱟᱹᱰᱤ ᱦᱚᱲᱜᱮᱠᱚ ᱡᱚᱠᱷᱚᱢᱚᱜᱼᱟ ᱡᱚᱠᱷᱚᱢ ᱨᱮᱱᱟᱜ ᱠᱟᱨᱚᱱ ᱫᱚ ᱧᱮᱞ ᱟᱠᱟᱱᱟ ᱡᱮ ᱨᱩᱣᱟᱹ ᱧᱟᱢᱠᱚᱣᱟ ᱟᱨ ᱨᱩᱣᱟᱹ ᱧᱟᱢᱠᱟᱛᱮᱫ ᱴᱷᱤᱠ ᱴᱷᱟᱠ ᱵᱤᱫᱷᱤ ᱱᱤᱥᱮᱫ ᱵᱟᱠᱚ ᱢᱟᱱᱟᱣ ᱠᱷᱟᱹᱛᱤᱨ ᱨᱟᱱᱠᱚ ᱵᱟᱠᱚ ᱡᱚᱢ ᱠᱷᱟᱹᱛᱤᱨ ᱚᱱᱟᱫᱚ ᱜᱚᱴᱟ ᱴᱚᱞᱟᱜᱮ ᱱᱚᱝᱠᱟ ᱩᱪᱟᱹᱲᱚᱜᱼᱟ ᱢᱤᱫᱴᱷᱮᱱ ᱠᱷᱚᱱ ᱟᱨ ᱢᱤᱫᱴᱷᱮᱱ ᱟᱪᱪᱷᱟ ᱱᱚᱶᱟ ᱞᱟᱹᱜᱤᱫ ᱫᱚ ᱪᱮᱫ ᱞᱮᱠᱟ ᱠᱟᱛᱮᱫ ᱦᱚᱲ ᱵᱩᱡᱷᱟᱹᱣ ᱫᱚᱨᱠᱟᱨ ᱟᱪᱪᱷᱟ ᱴᱷᱤᱠᱜᱮᱭᱟ ᱰᱚᱠᱴᱚᱨ ᱵᱟᱹᱵᱩ ᱟᱭᱢᱟ ᱠᱤᱪᱷᱩ ᱟᱢᱴᱷᱮᱱ ᱠᱷᱚᱱᱤᱧ ᱵᱟᱰᱟᱭᱧᱟᱢ ᱠᱮᱫᱟ ᱟᱢᱦᱚᱸ ᱱᱤᱛᱚᱜ ᱪᱮᱢᱵᱟᱨ ᱛᱮ ᱪᱟᱞᱟᱜ ᱦᱳᱭᱳᱜ ᱛᱟᱢᱟ ᱟᱫᱚ ᱟᱢᱟᱜ ᱡᱟᱹᱥᱛᱤ ᱚᱠᱛᱚ ᱵᱟᱹᱧ ᱦᱟᱛᱟᱣ ᱮᱫᱟ ᱢᱟ ᱛᱚᱵᱮ ᱟᱵᱟᱨ ᱡᱚᱫᱤ ᱡᱟᱦᱟᱸ ᱛᱤᱱᱨᱮ ᱞᱟᱹᱠᱛᱤ ᱯᱟᱲᱟᱣ ᱞᱮᱱᱠᱷᱟᱱ ᱟᱢᱴᱷᱮᱱᱤᱧ ᱦᱤᱡᱩᱜᱼᱟ ᱦᱟᱸᱜ ᱛᱮᱹᱦᱮᱹᱧ ᱫᱚ ᱚᱱᱠᱟ ᱞᱮᱠᱟᱜᱮ ᱡᱚᱦᱟᱨ